ᱦᱮᱸ ᱦᱮᱞᱳ ᱢᱟ ᱜᱚᱢᱠᱮ ᱨᱚᱲᱵᱮᱱ ᱦᱮᱸ ᱦᱮᱸ ᱦᱮᱸ ᱚᱻ ᱟᱪᱪᱷᱟ ᱜᱚᱢᱠᱮ ᱟᱞᱮ ᱱᱚᱛᱮ ᱢᱟ ᱟᱹᱰᱤ ᱱᱟᱯᱟᱭ ᱱᱟᱯᱟᱭ ᱧᱮᱞ ᱨᱮᱭᱟᱜ ᱡᱟᱭᱜᱟ ᱢᱮᱱᱟᱜᱼᱟ ᱟᱞᱮ ᱢᱟ ᱱᱚᱛᱮ ᱢᱟ ᱥᱟᱵ ᱠᱟᱜ ᱢᱮ ᱥᱤᱞᱤᱜᱩᱲᱤ ᱮᱨᱤᱭᱟ ᱥᱮᱫ ᱢᱟ ᱮᱠᱫᱚᱢ ᱪᱟ ᱵᱟᱜᱟᱱ ᱢᱮᱱᱟᱜᱼᱟ ᱱᱚᱛᱮ ᱠᱚᱢᱞᱟ ᱞᱮᱵᱩ ᱢᱮᱱᱟᱜᱼᱟ ᱟᱨ ᱱᱚᱛᱮ ᱧᱮᱞ ᱞᱮᱠᱟᱱ ᱡᱟᱭᱜᱟ ᱱᱚᱜᱼᱚᱭ ᱟᱞᱮ ᱥᱩᱨ ᱨᱮᱜᱮ ᱢᱮᱱᱟᱜᱼᱟ ᱫᱟᱨᱡᱤᱞᱤᱝ ᱠᱟᱞᱤᱝᱯᱚᱝ ᱥᱩᱨ ᱨᱮᱜᱮ ᱢᱮᱱᱟᱜᱼᱟ ᱴᱟᱭᱜᱟᱨᱦᱤᱞ ᱚᱱᱟᱦᱚᱸ ᱧᱮᱞ ᱞᱮᱠᱟᱱ ᱡᱟᱭᱜᱟ ᱯᱟᱥᱮᱡ ᱚᱠᱟ ᱫᱚ ᱱᱮᱯᱟᱞ ᱨᱮ ᱢᱮᱱᱟᱜ ᱥᱤᱞᱤᱜᱩᱲᱤ ᱡᱚᱞᱯᱟᱭᱜᱩᱲᱤ ᱥᱩᱨ ᱨᱮ ᱚᱠᱟ ᱫᱚ ᱦᱤᱢᱟᱞᱚᱭ ᱚᱱᱟᱦᱚᱸ ᱧᱮᱞ ᱞᱮᱠᱟᱱ ᱡᱟᱭᱜᱟ ᱢᱮᱱᱟᱜᱼᱟ ᱟᱨᱦᱚᱸ ᱴᱚᱭ ᱴᱨᱮᱱ ᱢᱮᱱᱟᱜᱼᱟ ᱴᱚᱭ ᱴᱨᱮᱱ ᱨᱮ ᱫᱟᱬᱟ ᱠᱟᱛᱮᱫ ᱟᱭᱢᱟ ᱨᱚᱠᱚᱢ ᱧᱮᱞ ᱨᱮᱭᱟᱜ ᱡᱟᱭᱜᱟ ᱟᱨᱠᱤ ᱢᱮᱱᱟᱜᱼᱟ ᱥᱩᱡᱳᱜᱽ ᱥᱩᱵᱤᱫᱷᱟ ᱟᱹᱰᱤ ᱢᱚᱡᱽ ᱵᱮᱵᱚᱥᱛᱷᱟ ᱢᱮᱱᱟᱜᱼᱟ ᱟᱨᱠᱤ ᱦᱮᱸ ᱜᱳᱴᱮᱞ ᱠᱚ ᱯᱟᱦᱟᱲ ᱨᱮᱦᱚᱸ ᱢᱮᱱᱟᱜᱼᱟ ᱮᱢᱱᱤ ᱱᱚᱝᱠᱟ ᱤᱥᱴᱤᱱ ᱠᱚᱨᱮ ᱦᱚᱸ ᱢᱮᱱᱟᱜᱼᱟ ᱛᱟᱦᱮᱱ ᱨᱮᱭᱟᱜ ᱞᱚᱡᱽ ᱠᱚ ᱢᱮᱱᱟᱜᱼᱟ ᱚᱱᱟ ᱠᱚᱨᱮᱫ ᱵᱮᱱ ᱛᱟᱦᱮᱸ ᱫᱟᱲᱮᱭᱟᱜᱼᱟ ᱡᱚᱢ ᱧᱩ ᱨᱮᱭᱟᱜ ᱵᱮᱵᱚᱥᱛᱷᱟ ᱢᱮᱱᱟᱜᱼᱟ ᱡᱳᱜᱟᱡᱳᱜᱽ ᱦᱚᱸ ᱢᱚᱦᱽ ᱜᱮᱭᱟ ᱡᱳᱜᱟᱡᱳᱜᱽ ᱦᱚᱸ ᱢᱚᱡᱽ ᱜᱮᱭᱟ ᱮᱢᱱᱤ ᱵᱟᱥ ᱠᱚ ᱪᱟᱞᱟᱜᱼᱟ ᱴᱨᱮᱱ ᱛᱮᱦᱚᱸ ᱟᱨᱠᱤ ᱪᱟᱞᱟᱣ ᱞᱮᱱᱠᱷᱟᱱ ᱦᱮᱸ ᱦᱮᱸ ᱦᱮᱸ ᱴᱷᱤᱠ ᱟᱪᱷᱮ